ᱢᱚᱦᱟᱵᱤᱥᱥᱚ ᱨᱮᱭᱟᱜ ᱵᱷᱤᱛᱤᱨ ᱠᱟᱛᱷᱟ ᱥᱮᱨᱢᱟ ᱨᱮ ᱟᱹᱰᱤ ᱰᱷᱮᱨ ᱤᱯᱤᱞ ᱠᱚ ᱢᱮᱱᱟᱜ ᱠᱚᱣᱟ ᱟᱨ ᱩᱱᱠᱩ ᱟᱹᱰᱤ ᱨᱚᱠᱚᱢ ᱟᱨ ᱢᱮᱱᱟᱜ ᱠᱚᱣᱟ ᱦᱚᱯᱚᱱ ᱠᱚ ᱥᱮᱬᱟ ᱠᱚ ᱟᱨ ᱩᱱᱠᱩ ᱥᱮ ᱯᱟᱨᱠᱚᱢ ᱞᱮᱠᱟ ᱠᱚ ᱵᱮᱱᱟᱜᱼᱟ ᱦᱚᱲ ᱞᱮᱠᱟ ᱦᱚᱸ ᱟᱹᱰᱤ ᱪᱮᱦᱨᱟ ᱠᱚ ᱧᱮᱞᱚᱜᱼᱟ ᱟᱨ ᱥᱮᱨᱢᱟ ᱧᱮᱞᱟᱢ ᱥᱟᱹᱜᱤᱧ ᱠᱷᱚᱡᱟᱜ ᱫᱚ ᱠᱤ ᱦᱟᱱᱛᱮ ᱨᱮ ᱢᱩᱪᱟᱹᱫ ᱟᱠᱟᱱᱟ ᱯᱟᱞᱮᱱ ᱯᱷᱤᱨ ᱚᱱᱛᱮᱢ ᱪᱟᱞᱟᱜᱼᱟ ᱢᱩᱪᱟᱹᱫ ᱜᱮ ᱵᱟᱢ ᱧᱟᱢᱟ ᱚᱱᱠᱟᱛᱮ ᱮᱱᱠᱷᱟᱱ ᱱᱮᱛᱟᱨ ᱩᱱᱠᱩ ᱵᱤᱜᱜᱟᱱᱤᱠ ᱠᱚ ᱢᱮᱱ ᱠᱮᱜᱼᱟ ᱠᱤ ᱵᱟᱝᱟ ᱟᱵᱚᱣᱟᱜ ᱫᱷᱟᱹᱨᱛᱤ ᱫᱚ ᱜᱳᱞ ᱜᱮᱭᱟ ᱚᱱᱟ ᱞᱟᱹᱜᱤᱫ ᱚᱱᱠᱟ ᱧᱮᱞᱚᱜᱼᱟ ᱡᱷᱟᱹᱞ ᱠᱷᱚᱱᱟᱜ ᱫᱚ ᱟᱨ ᱥᱤᱧ ᱪᱟᱸᱫᱚ ᱨᱟᱠᱟᱵ ᱟᱭ ᱟᱨ ᱯᱷᱤᱨ ᱦᱟᱹᱥᱩᱨᱚᱜ ᱟᱭ ᱛᱚ ᱢᱮᱱᱟᱵᱚᱱ ᱥᱮᱛᱟᱜ ᱮᱱᱟ ᱟᱨ ᱧᱤᱫᱟᱹᱭᱮᱱᱟ ᱛᱚ ᱚᱱᱟ ᱫᱚ ᱵᱟᱝ ᱦᱩᱭᱩᱜ ᱚᱱᱠᱟ ᱫᱚ ᱵᱟᱭ ᱜᱮ ᱚᱱᱟᱫᱚ ᱯᱨᱤᱛᱷᱤᱵᱤ ᱢᱟᱱᱮ ᱟᱵᱚᱣᱟᱜ ᱫᱷᱟᱹᱨᱛᱤ ᱱᱟᱦᱟᱜ ᱚᱱᱟ ᱟᱹᱪᱩᱨᱚᱜᱼᱟ ᱛᱮ ᱚᱱᱟ ᱞᱟᱹᱜᱤᱫ ᱠᱤ ᱚᱱᱠᱟ ᱧᱮᱞᱚᱜᱼᱟ ᱥᱤᱧ ᱮᱱᱟ ᱧᱤᱫᱟᱹ ᱮᱱᱟᱭᱟ ᱠᱤ ᱚᱱᱟ ᱫᱚ ᱚᱸᱰᱮ ᱜᱮ ᱛᱟᱦᱮᱱᱟ ᱟᱵᱚ ᱜᱮᱵᱚᱱ ᱟᱹᱪᱩᱨᱚᱜᱼᱟ ᱚᱱᱟ ᱞᱟᱹᱜᱤᱫ ᱛᱮ ᱧᱤᱫᱟᱹᱜᱼᱟ ᱢᱟᱨᱥᱟᱞᱚᱜᱼᱟ ᱞᱮᱠᱤᱱ ᱪᱟᱸᱫᱚ ᱦᱚᱸ ᱚᱸᱰᱮᱜᱮ ᱛᱟᱦᱮᱱᱟᱭ ᱥᱤᱧ ᱪᱟᱸᱫᱚ ᱦᱚᱸ ᱧᱤᱫᱟ ᱪᱟᱸᱫᱚ ᱦᱚᱸ ᱚᱸᱰᱮᱜᱮ ᱛᱟᱦᱮᱱᱟᱭ ᱟᱨ ᱥᱮᱨᱢᱟ ᱵᱚᱱ ᱪᱟᱞᱟᱣ ᱞᱮᱱᱠᱷᱟᱱ ᱚᱸᱰᱮ ᱤᱯᱤᱞ ᱠᱚ ᱡᱟᱦᱟᱸ ᱠᱚ ᱢᱮᱱᱟᱜ ᱠᱚᱣᱟ ᱩᱱᱠᱩ ᱠᱚ ᱫᱚᱢᱮ ᱢᱟᱨᱟᱝ ᱢᱟᱨᱟᱝ ᱜᱮᱭᱟ ᱠᱚ ᱟᱫᱚ ᱟᱵᱚ ᱫᱷᱟᱹᱨᱛᱤ ᱠᱷᱚᱱᱟᱜ ᱫᱚ ᱦᱚᱯᱚᱱ ᱦᱚᱯᱚᱱ ᱜᱮᱵᱚᱱ ᱧᱮᱞ ᱠᱚᱣᱟ ᱟᱫᱚ ᱵᱟᱝ ᱠᱚ ᱦᱚᱯᱚᱱᱟ ᱩᱱᱠᱩ ᱫᱚ ᱢᱟᱨᱟᱝ ᱠᱚ ᱦᱚᱸ ᱢᱮᱱᱟᱜ ᱠᱚᱣᱟ ᱦᱚᱯᱚᱱ ᱠᱚᱦᱚᱸ ᱢᱮᱱᱟᱜ ᱠᱚᱣᱟ ᱞᱮᱠᱷᱤᱱ ᱢᱟᱨᱟᱝ ᱢᱟᱨᱟᱝ ᱜᱮᱭᱟ ᱠᱚ ᱚᱸᱰᱮᱢ ᱪᱟᱞᱟᱣ ᱞᱮᱱᱠᱷᱟᱱ ᱫᱚ ᱱᱚᱱᱛᱮ ᱠᱷᱚᱡᱜᱟ ᱡᱟᱦᱟᱸ ᱞᱮᱠᱟ ᱵᱚᱱ ᱧᱮᱞᱮᱜ ᱠᱚᱣᱟ ᱚᱸᱰᱮ ᱫᱚ ᱚᱱᱟ ᱠᱷᱚᱡᱟᱜ ᱟᱹᱰᱤ ᱢᱟᱨᱟᱝ ᱢᱟᱨᱟᱝ ᱜᱮᱭᱟ ᱠᱚ ᱟᱨ ᱟᱹᱰᱤ ᱱᱟᱯᱟᱭ ᱠᱚ ᱧᱮᱞᱚᱜᱼᱟ ᱡᱮᱥᱮ ᱠᱤ ᱚᱸᱰᱮᱢ ᱪᱟᱞᱟᱜᱼᱟ ᱮᱱᱠᱷᱟᱱ ᱫᱚ ᱵᱟᱦᱟ ᱡᱮᱥᱮ ᱵᱟᱦᱟ ᱵᱟᱜᱟᱱ ᱨᱮᱢ ᱵᱚᱞᱚ ᱟᱠᱟᱱ ᱞᱮᱠᱟᱢ ᱵᱩᱡᱷᱟᱹᱣᱟ